ᱟᱵᱚ ᱫᱚᱵᱚᱱ ᱵᱟᱲᱟᱭᱟ ᱠᱚᱲᱟ ᱦᱚᱲ ᱦᱚᱸ ᱠᱩᱲᱤ ᱦᱚᱲ ᱦᱚᱸ ᱜᱷᱩᱲᱤ ᱫᱚᱵᱚᱱ ᱦᱚᱨᱚᱜᱽ ᱜᱮᱭᱟ ᱢᱮᱱᱠᱷᱟᱱ ᱜᱷᱩᱲᱤ ᱫᱚ ᱦᱚᱨᱚᱜ ᱫᱚᱵᱚᱱ ᱦᱚᱨᱚᱜᱽ ᱜᱮᱭᱟ ᱢᱮᱱᱠᱷᱟᱱ ᱜᱷᱩᱲᱤ ᱛᱤᱨᱮ ᱦᱚᱨᱚᱜ ᱛᱟᱦᱮᱸ ᱞᱮᱱᱠᱷᱟᱱ ᱴᱟᱭᱤᱴ ᱦᱚᱲᱢᱚ ᱨᱮᱭᱟᱜ ᱢᱟᱭᱟᱢ ᱡᱟᱦᱟᱸ ᱥᱤᱨ ᱛᱟᱦᱮᱱ ᱠᱟᱱ ᱛᱟᱵᱳᱱᱟ ᱚᱱᱟ ᱪᱟᱞᱟᱪᱚᱞ ᱵᱚᱱᱫᱚ ᱫᱟᱲᱮᱭᱟᱜᱼᱟ ᱛᱟᱨᱯᱚᱨᱮ ᱵᱚᱱᱫᱚ ᱞᱮᱱᱠᱷᱟᱱ ᱫᱚ ᱦᱚᱲᱢᱚ ᱨᱮ ᱚᱥᱩᱤᱫᱷᱟ ᱦᱩᱭ ᱫᱟᱲᱮᱭᱟᱜᱼᱟ ᱢᱟᱭᱟᱢ ᱡᱩᱫᱤ ᱵᱚᱱᱫᱚᱜᱼᱟ ᱟᱨ ᱠᱩᱲᱤ ᱦᱚᱲ ᱦᱚᱸ ᱠᱚᱲᱟ ᱦᱚᱲ ᱦᱚᱸᱠᱚ ᱦᱚᱨᱚᱦ ᱮᱫ ᱜᱮᱭᱟ ᱜᱷᱩᱲᱤ ᱢᱮᱱᱠᱷᱟᱱ ᱚᱱᱟᱨᱮ ᱡᱟᱦᱟᱸ ᱵᱮᱴᱨᱤ ᱛᱟᱦᱮᱱ ᱠᱟᱱᱟ ᱚᱱᱟ ᱵᱮᱴᱨᱤ ᱡᱟᱦᱟᱸ ᱦᱚᱲᱢᱚ ᱨᱮ ᱴᱟᱪ ᱛᱟᱦᱮᱱ ᱠᱟᱱᱟ ᱛᱤᱨᱮ ᱛᱚ ᱚᱱᱟ ᱞᱚᱞᱚᱛᱮ ᱟᱨᱛᱷᱤᱝ ᱮ ᱥᱟᱵ ᱫᱟᱲᱮᱭᱟᱜᱼᱟ ᱱᱚᱣᱟ ᱠᱟᱨᱚᱱ ᱛᱮ ᱦᱚᱲᱢᱚ ᱨᱮᱱᱟᱜ ᱚᱥᱩᱵᱤᱫᱷᱟ ᱦᱩᱭ ᱫᱟᱲᱮᱭᱟᱜᱼᱟ ᱫᱟᱜ ᱡᱟᱹᱯᱩᱫ ᱥᱚᱢᱚᱭ ᱦᱚᱸ ᱡᱚᱠᱷᱚᱱ ᱵᱤᱡᱽᱞᱤᱭᱟᱭ ᱩᱱᱨᱮ ᱚᱱᱟᱨᱮ ᱟᱨᱛᱷᱤᱝ ᱮ ᱥᱟᱵ ᱫᱟᱲᱮᱭᱟᱜᱼᱟ ᱱᱤᱭᱟᱹ ᱠᱟᱨᱚᱱ ᱛᱮ ᱜᱷᱩᱲᱤ ᱦᱚᱨᱚᱜ ᱫᱚ ᱠᱟᱹᱴᱤᱡ ᱟᱵᱚᱣᱟᱜ ᱫᱚ ᱠᱤᱪᱷᱩ ᱱᱤᱥᱮᱫᱷ ᱧᱚᱜ ᱜᱮᱭᱟ ᱵᱟᱝ ᱦᱚᱨᱚᱜ ᱞᱮᱠᱷᱟᱱᱜᱮ ᱜᱷᱩᱲᱤ ᱫᱚ ᱵᱷᱟᱹᱜᱤᱭᱟ